ᱥᱟᱱᱛᱟᱞᱤ ᱯᱟᱹᱨᱥᱤ ᱨᱮᱭᱟᱜ ᱩᱨᱜᱟᱹᱱ ᱠᱚᱫᱚ ᱞᱟᱹᱭ ᱞᱮᱠᱷᱟᱱ ᱧᱮᱞᱚᱜᱚᱜᱼᱟ ᱱᱤᱛ ᱟᱵᱚ ᱥᱟᱱᱛᱟᱞᱤ ᱯᱟᱹᱨᱥᱤ ᱨᱮᱫᱚ ᱜᱟᱹᱞᱦᱟᱹ ᱥᱚᱨᱮᱥᱟᱱ ᱯᱟᱹᱨᱥᱤ ᱠᱟᱱᱟ ᱱᱚᱣᱟ ᱦᱚᱸ ᱟᱹᱰᱤ ᱢᱟᱨᱟᱝ ᱢᱟᱨᱟᱝ ᱩᱨᱜᱟᱹᱱ ᱢᱮᱱᱛᱮ ᱞᱟᱹᱭ ᱜᱟᱱᱚᱜᱼᱟ ᱡᱮᱞᱮᱠᱟ ᱮᱴᱟᱜ ᱮᱴᱟᱜ ᱯᱟᱹᱨᱥᱤ ᱜᱟᱛᱟᱠ ᱨᱮᱱ ᱫᱚ ᱥᱮ ᱮᱴᱟᱜ ᱯᱟᱹᱨᱥᱤ ᱜᱷᱟᱸᱨᱚᱡᱽ ᱨᱮᱱ ᱫᱚ ᱚᱱᱟ ᱠᱚᱫᱚ ᱜᱟᱹᱞᱦᱟᱹ ᱫᱚ ᱵᱟᱝ ᱵᱮᱵᱚᱦᱟᱨᱚᱜᱼᱟ ᱡᱮᱢᱚᱱ ᱢᱤᱫᱴᱮᱡ ᱵᱟᱨᱭᱟ ᱫᱟᱹᱭᱠᱟᱹ ᱞᱟᱹᱭ ᱞᱮᱠᱷᱟᱡ ᱫᱚ ᱞᱟᱹᱭ ᱜᱟᱱᱚᱜᱼᱟ ᱡᱮ ᱡᱮᱢᱚᱱ ᱫᱟᱹᱭ ᱨᱮ ᱱᱟᱹᱭ ᱨᱮ ᱜᱟᱹᱭ ᱨᱮ ᱟᱨᱦᱚᱸ ᱮᱢᱟᱱ ᱮᱢᱟᱱ ᱠᱚ ᱢᱮᱱᱟᱜ ᱠᱟᱫᱟ ᱢᱮᱱᱠᱷᱟᱱ ᱮᱴᱟᱜ ᱵᱷᱮᱜᱟᱨ ᱵᱷᱮᱜᱟᱨ ᱯᱟᱹᱨᱤᱥ ᱨᱮᱫᱚ ᱚᱱᱠᱟ ᱫᱚ ᱵᱟᱹᱱᱩᱜ ᱠᱟᱫᱟ ᱟᱨ ᱚᱱᱟ ᱪᱷᱟᱰᱟ ᱠᱟᱛᱮᱫ ᱟᱵᱚ ᱦᱚᱸ ᱡᱟᱦᱟᱸ ᱵᱚᱱ ᱧᱮᱞᱫᱟ ᱡᱮᱢᱚᱱ ᱚᱦᱚᱫ ᱨᱮᱱᱟᱜ ᱵᱮᱵᱚᱦᱟᱨ ᱦᱚᱸ ᱮᱴᱟᱜ ᱯᱟᱹᱨᱥᱤ ᱨᱮᱫᱚ ᱵᱟᱹᱱᱩᱜ ᱟᱠᱟᱫᱟ

ᱟᱨ ᱚᱦᱚᱫ ᱨᱮᱱᱟᱜ ᱦᱚᱸ ᱟᱹᱰᱤ ᱢᱟᱨᱟᱝ ᱮᱱᱮᱢ ᱢᱮᱱᱟᱜ ᱠᱟᱫᱟ ᱟᱵᱚ ᱥᱟᱱᱛᱟᱲᱤ ᱯᱟᱹᱨᱥᱤ ᱪᱮᱛᱟᱱ ᱨᱮ ᱪᱮᱫᱟᱜ ᱥᱮ ᱚᱦᱚᱫ ᱡᱩᱫᱤ ᱵᱟᱵᱚᱱ ᱵᱮᱵᱚᱦᱟᱨᱟ ᱠᱤᱪᱷᱩ ᱠᱤᱪᱷᱩ ᱟᱹᱲᱟᱹ ᱢᱮᱱᱟᱜ ᱠᱟᱫᱟ ᱡᱟᱦᱟᱸ ᱠᱚᱫᱚ ᱚᱦᱚᱫ ᱪᱷᱟᱲᱟ ᱚᱱᱟ ᱠᱚᱫᱚ ᱞᱟᱹᱭ ᱯᱩᱥᱞᱴᱟᱹᱣ ᱵᱟᱝ ᱜᱟᱱᱚᱜᱼᱟ ᱡᱮᱢᱚᱱ ᱥᱟᱵ ᱠᱟᱢ ᱜᱤᱫᱽᱨᱟᱹ ᱩᱜᱽᱞᱤ ᱟᱨ ᱦᱚᱸ ᱮᱢᱟᱱ ᱮᱢᱟᱱ ᱠᱚ ᱢᱮᱱᱠᱷᱟᱱ ᱟᱨᱦᱚᱸ ᱡᱮᱢᱚᱱ ᱵᱟᱝᱞᱟ ᱯᱟᱹᱨᱥᱤ ᱥᱮ ᱟᱨᱦᱚᱸ ᱮᱴᱟᱜ ᱜᱟᱛᱟᱠ ᱯᱟᱹᱨᱥᱤ ᱨᱮᱱ ᱢᱮᱱᱟᱜ ᱠᱟᱜ ᱠᱚᱣᱟ ᱚᱱᱟ ᱚᱦᱚᱫ ᱯᱟᱹᱨᱥᱤ ᱚᱦᱚᱫ ᱨᱮᱱᱟᱜ ᱵᱮᱵᱚᱦᱟᱨ ᱫᱚ ᱩᱱᱟᱹᱜ ᱫᱚ ᱵᱟᱹᱱᱩᱜ ᱟᱠᱟᱫᱟ ᱟᱨ ᱨᱚᱯᱚᱲ ᱥᱮ ᱥᱟᱹᱜᱟᱹᱭ ᱞᱮᱠᱟᱛᱮ ᱡᱟᱦᱟᱸ ᱩᱨᱜᱟᱹᱱ ᱠᱚ ᱢᱮᱱᱟᱜ ᱠᱟᱫᱟ ᱚᱱᱟ ᱠᱚᱫᱚ ᱡᱮᱢᱚᱱ ᱥᱟᱹᱜᱟᱹᱭ ᱞᱮᱠᱟᱛᱮᱦᱚᱸ ᱞᱟᱹᱭ ᱜᱟᱱᱚᱜᱼᱟ ᱡᱮᱢᱚᱱ

ᱟᱵᱚ ᱥᱟᱱᱛᱟᱲᱤ ᱯᱟᱹᱨᱥᱤ ᱨᱮᱫᱚ ᱢᱤᱫᱴᱮᱡ ᱥᱮ ᱢᱤᱫ ᱞᱮᱠᱟᱱ ᱢᱟᱱᱮ ᱢᱤᱫ ᱜᱚᱴᱟᱝ ᱨᱚᱲ ᱛᱟᱞᱛᱮ ᱥᱚᱢᱟᱱ ᱢᱤᱫ ᱦᱚᱲ ᱟᱨ ᱢᱤᱫ ᱦᱚᱲ ᱥᱟᱞᱟᱜ ᱨᱚᱯᱚᱲ ᱠᱟᱱ ᱞᱮᱠᱟ ᱵᱮᱵᱷᱟᱨ ᱜᱟᱱᱚᱜᱼᱟ ᱥᱟᱶᱛᱮ ᱢᱤᱫ ᱦᱚᱲ ᱠᱷᱚᱱ ᱡᱩᱫᱤ ᱡᱟᱹᱥᱛᱤ ᱠᱚ ᱛᱟᱦᱮᱱᱟ ᱚᱱᱟᱫᱚ ᱛᱚᱠᱷᱚᱱ ᱵᱟᱨ ᱜᱚᱴᱟᱝ ᱞᱮᱠᱷᱟᱛᱮ ᱞᱟᱹᱭ ᱜᱟᱱᱚᱜᱼᱟ ᱟᱨ ᱵᱟᱨ ᱦᱚᱲ ᱠᱷᱚᱱ ᱡᱩᱫᱤ ᱥᱟᱸᱜᱮ ᱧᱚᱜ ᱠᱚ ᱛᱟᱦᱮᱱᱟ ᱡᱮᱢᱚᱱ ᱯᱮ ᱦᱚᱲ ᱥᱮ ᱚᱱᱟ ᱠᱷᱚᱱᱟᱜ ᱡᱩᱫᱤ ᱡᱟᱥᱛᱤ ᱠᱚ ᱛᱟᱦᱮᱱᱟ ᱚᱱᱟ ᱛᱟᱦᱚᱞᱮ ᱚᱱᱟ ᱥᱟᱸᱜᱮ ᱜᱚᱴᱟᱝ ᱞᱮᱠᱟᱛᱮ ᱦᱚᱸ ᱞᱟᱹᱭ ᱜᱟᱱᱚᱜᱼᱟ ᱚᱱᱟ ᱪᱷᱟᱰᱟ ᱠᱟᱛᱮ ᱡᱮᱢᱚᱱ ᱟᱨᱦᱚᱸ ᱥᱟᱹᱜᱟᱹᱭ ᱞᱮᱠᱟᱛᱮ ᱞᱟᱹᱭ ᱜᱟᱱᱚᱜᱼᱟ ᱡᱮᱢᱚᱱ ᱡᱟᱢᱟᱭ ᱜᱚᱝᱠᱮᱛ ᱠᱚ ᱩᱱᱠᱩ ᱥᱟᱛᱮ ᱵᱟᱦᱚᱧᱟᱨᱤᱧ ᱫᱟᱫᱟ ᱦᱚᱧᱦᱟᱨᱤᱧ ᱛᱟᱠᱚ ᱡᱟᱦᱟᱸᱭ ᱠᱚ ᱢᱮᱱᱟᱜ ᱠᱟᱜ ᱠᱚᱣᱟ ᱢᱟᱢᱚ ᱦᱚᱧᱦᱟᱨᱤᱧ ᱟᱡᱷᱱᱟᱨᱛᱮᱫ ᱠᱚ ᱩᱱᱠᱩ ᱥᱟᱣᱛᱮ ᱡᱮᱢᱚᱱ ᱵᱟᱨᱭᱟ ᱛᱮᱠᱚ ᱨᱚᱲᱟ ᱥᱮ ᱵᱟᱨ ᱜᱚᱴᱟᱝ ᱛᱮᱠᱚ ᱨᱚᱲᱟ ᱟᱨ ᱵᱟᱞᱟᱭᱟ ᱡᱟᱦᱟᱸᱭ ᱠᱚ ᱦᱩᱭᱩᱜᱼᱟ ᱢᱟᱢᱟ ᱵᱟᱞᱟᱭᱟ ᱦᱩᱭ ᱫᱟᱲᱭᱟᱜᱼᱟᱭ ᱮᱴᱟᱜ ᱵᱟᱞᱟᱭᱟ ᱦᱩᱭ ᱫᱟᱲᱮᱭᱟᱜᱼᱟᱭ ᱱᱤᱡᱚ ᱢᱟᱢᱟ ᱱᱤᱡᱚ ᱵᱟᱞᱟᱭᱟ ᱦᱩᱭ ᱫᱟᱲᱭᱟᱜᱼᱟᱭ ᱩᱱᱠᱩ ᱫᱚ ᱥᱟᱸᱜᱮ ᱜᱚᱴᱟᱝ ᱛᱮᱠᱚ ᱨᱚᱯᱚᱲᱟ ᱥᱟᱸᱜᱮ ᱜᱚᱴᱟᱝ ᱛᱮ ᱡᱮᱢᱚᱱ ᱡᱮᱢᱚᱱ ᱟᱵᱚᱛᱮ ᱥᱮ ᱢᱤᱫ ᱦᱚᱲ ᱟᱨ ᱩᱱᱠᱩ ᱡᱩᱫᱤ ᱮᱠᱞᱟ ᱠᱚ ᱛᱟᱦᱮᱱᱟ ᱵᱟᱞᱟᱭᱟ ᱢᱩᱫᱽᱨᱮ ᱮᱱᱛᱮ ᱨᱮᱦᱚᱸ ᱢᱟᱱᱮ ᱦᱮᱸ ᱟᱵᱚ ᱛᱮᱠᱚ ᱨᱚᱲᱟ ᱥᱮ ᱥᱟᱸᱜᱮ ᱜᱚᱴᱟᱝ ᱛᱮᱠᱚ ᱨᱚᱲᱟ ᱟᱨ ᱟᱵᱩ ᱱᱚᱛᱮ ᱨᱚᱱᱚᱲ ᱤᱫᱤ ᱠᱟᱛᱮ ᱦᱚᱸ ᱡᱩᱫᱤ ᱵᱚᱱ ᱧᱮᱞᱟ ᱨᱚᱱᱚᱲ ᱵᱳᱭ ᱡᱩᱫᱤ ᱛᱚᱞᱟᱥ ᱠᱟᱛᱮ ᱵᱚᱱ ᱧᱮᱞᱟ ᱮᱱᱛᱮ ᱠᱷᱟᱱ ᱵᱟᱰᱟᱭ ᱧᱟᱢᱚᱜᱼᱟ ᱡᱮ ᱟᱵᱚᱣᱟᱜ ᱜᱚᱴᱟᱝ ᱦᱚᱸ ᱯᱮᱭᱟ ᱢᱮᱱᱟᱜ ᱠᱟᱫᱟ ᱡᱮᱢᱚᱱ ᱢᱤᱫ ᱜᱚᱴᱟᱝ ᱨᱮᱫᱚ ᱢᱤᱫ ᱦᱚᱲ ᱟᱨ ᱢᱤᱫ ᱦᱚᱲ ᱥᱟᱛᱮ ᱨᱚᱯᱚᱲ ᱠᱟᱱᱟᱭ ᱟᱨ ᱵᱟᱨ ᱜᱚᱴᱟᱝ ᱨᱮᱫᱚ ᱡᱮᱢᱚᱱ ᱟᱵᱤᱱ ᱫᱤᱭᱮ ᱵᱟᱨ ᱦᱚᱲ ᱛᱟᱞᱟ ᱛᱮ ᱵᱩᱡᱩᱜᱼᱟ ᱟᱨ ᱯᱮ ᱜᱚᱴᱟᱝ ᱨᱮᱫᱚ ᱵᱟᱨ ᱦᱚᱲ ᱠᱷᱚᱱᱟᱜ ᱡᱟᱥᱛᱤ ᱵᱩᱡᱩᱜᱼᱟ ᱦᱮᱸ ᱚᱱᱟ ᱪᱷᱟᱲᱟ ᱟᱨᱦᱚᱸ ᱮᱢᱟᱱ ᱮᱢᱟᱱᱟᱜ ᱠᱚ ᱢᱮᱱᱟᱜ ᱟᱠᱟᱫᱟ